ᱟᱵᱚ ᱪᱟᱥᱵᱟᱥ ᱞᱟᱹᱜᱤᱫ ᱡᱟᱦᱟᱸ ᱜᱩᱨᱤᱡ ᱦᱟᱥᱟ ᱚᱱᱟᱜᱮᱵᱚᱱ ᱵᱮᱵᱚᱦᱟᱨᱟ ᱪᱮᱫᱟᱜ ᱥᱮ ᱛᱤᱦᱤᱧᱼᱜᱟᱯᱟ ᱟᱭᱢᱟ ᱨᱚᱠᱚᱢᱟᱜ ᱡᱚᱨᱟ ᱩᱰᱩᱠᱚᱜ ᱠᱟᱱᱟ ᱡᱟᱦᱟᱸ ᱫᱚ ᱠᱮᱢᱤᱠᱮᱞ ᱫᱤᱭᱮ ᱛᱳᱭᱨᱤᱭ ᱫᱟᱠᱚ ᱛᱚ ᱛᱚ ᱥᱚᱨᱤᱨ ᱨᱮᱦᱚᱸ ᱟᱭᱢᱟ ᱠᱤᱪᱷᱩ ᱠᱷᱟᱨᱟᱯ ᱦᱩᱭᱩᱜᱼᱟ ᱟᱨ ᱡᱟᱦᱟᱸ ᱟᱵᱚ ᱜᱩᱨᱤᱡ ᱦᱟᱥᱟ ᱵᱚᱱ ᱵᱮᱱᱟᱣᱟ ᱚᱱᱟ ᱡᱚᱨᱟ ᱫᱚ ᱟᱹᱰᱤ ᱜᱮ ᱵᱷᱟᱹᱜᱤᱭᱟ ᱥᱚᱨᱤᱨ ᱯᱚᱠᱽᱠᱷᱮ ᱦᱚᱸ ᱟᱨ ᱯᱷᱚᱥᱚᱞ ᱦᱚᱸ ᱟᱹᱰᱤ ᱢᱚᱡᱽ ᱮ ᱮᱢᱟ